ᱱᱚᱣᱟ ᱧᱮᱱᱮᱞᱚᱢᱨᱮ ᱟᱵᱚ ᱱᱚᱣᱟ ᱢᱚᱧᱪᱚᱯᱩᱨᱤᱨᱮ ᱤᱧ ᱠᱩᱥᱤ ᱞᱮᱠᱟᱱᱟᱜ ᱟᱠᱷᱲᱟ ᱫᱚ ᱦᱩᱭᱩᱜ ᱠᱟᱱᱟ ᱥᱮᱪᱮᱫ ᱟᱠᱷᱲᱟ ᱡᱟᱦᱟᱸ ᱥᱮᱪᱮᱫ ᱟᱠᱷᱲᱟᱨᱮ ᱟᱵᱚ ᱢᱟᱱᱣᱟ ᱠᱚ ᱟᱹᱰᱤᱞᱮᱠᱟᱱ ᱵᱩᱜᱤᱭᱟᱜ ᱵᱟᱲᱤᱡᱟᱜ ᱥᱮᱪᱮᱫ ᱵᱚᱱ ᱯᱟᱥᱱᱟᱣᱟ ᱢᱤᱫᱴᱟᱝ ᱢᱮᱪᱮᱫ ᱫᱟᱨᱟᱭᱛᱮ ᱡᱟᱦᱟᱸᱜᱮ ᱯᱟᱹᱴᱷᱟᱣᱟᱹ ᱠᱚ ᱚᱠᱟ ᱫᱚ ᱵᱩᱜᱤᱭᱟ ᱚᱠᱟ ᱫᱚ ᱵᱟᱲᱤᱡ ᱟ ᱵᱩᱜᱤ ᱟᱨ ᱵᱟᱲᱤᱡ ᱰᱟᱦᱟᱨ ᱨᱮᱭᱟᱜ ᱩᱯᱨᱩᱢᱮ ᱪᱟᱞᱟ ᱚᱱᱮ ᱚᱱᱟ ᱟᱠᱷᱲᱟᱜᱮ ᱦᱩᱭᱩᱜ ᱠᱟᱱᱟ ᱥᱚᱨᱮᱥ ᱪᱮᱫᱟᱜ ᱥᱮ ᱛᱮᱦᱮᱧ ᱢᱤᱫᱴᱟᱝ ᱜᱤᱫᱽᱨᱟᱹ ᱛᱮᱦᱮᱧ ᱢᱤᱫᱴᱟᱝ ᱱᱟᱣᱟ ᱵᱟᱞᱚᱠ ᱩᱱᱤ ᱫᱚ ᱱᱟᱦᱟᱜ ᱵᱩᱜᱤᱭᱟᱜ ᱥᱮ ᱵᱟᱲᱤᱡᱟᱜ ᱫᱚ ᱵᱟᱭ ᱩᱨᱩᱢᱟᱠᱟᱫᱼᱟ ᱩᱱᱤ ᱫᱚ ᱵᱩᱜᱤ ᱰᱟᱦᱟᱨ ᱥᱮ ᱵᱟᱲᱤᱡ ᱰᱟᱦᱟᱨ ᱚᱠᱟ ᱦᱚᱸ ᱵᱟᱭ ᱩᱨᱩᱢ ᱠᱟᱫ ᱛᱮ ᱢᱤᱫ ᱫᱤᱱ ᱦᱤᱞᱳᱜ ᱡᱩᱫᱤ ᱵᱩᱜᱤ ᱰᱟᱦᱟᱨ ᱛᱮ ᱪᱟᱞᱟᱜ ᱟᱭ ᱮᱱᱠᱷᱟᱱ ᱵᱩᱜᱤ ᱢᱟᱹᱱᱢᱤ ᱛᱮᱭᱟᱨᱚᱜ ᱟᱭ ᱡᱩᱫᱤ ᱵᱟᱲᱤᱡ ᱰᱟᱦᱟᱨᱛᱮ ᱪᱟᱞᱟᱜ ᱟᱭ ᱮᱱᱠᱷᱟᱱ ᱩᱱᱤ ᱫᱚ ᱵᱟᱲᱤᱡ ᱦᱚᱲᱮ ᱛᱮᱭᱟᱨᱚᱜᱼᱟ ᱟᱫᱚ ᱚᱱᱟᱛᱮ ᱟᱵᱚ ᱥᱟᱶᱛᱟᱨᱮ ᱡᱚᱠᱷᱚᱱ ᱡᱚᱛᱚᱦᱚᱲ ᱵᱟᱲᱤᱡᱟᱜ ᱵᱚᱱ ᱥᱮᱪᱮᱫᱚᱜᱼᱟ ᱵᱟᱲᱤᱡ ᱰᱟᱦᱟᱨ ᱵᱚᱱ ᱯᱟᱸᱡᱟᱭᱟ ᱮᱱᱠᱷᱟᱱ ᱟᱵᱚᱣᱟᱜ ᱥᱟᱶᱛᱟ ᱫᱚ ᱨᱟᱯᱩᱫ ᱫᱚᱜᱼᱟ ᱚᱱᱟᱛᱮ ᱟᱵᱚᱣᱟᱜ ᱪᱮᱥᱴᱟ ᱱᱚᱣᱟᱜᱮ ᱦᱩᱭᱩᱜ ᱫᱚᱨᱠᱟᱨ ᱡᱮ ᱟᱵᱚᱨᱮᱱ ᱜᱟᱸᱬᱟ ᱠᱚᱫᱚ ᱡᱚᱛᱚ ᱵᱩᱜᱤᱭᱟᱜ ᱵᱚᱱ ᱥᱮᱪᱮᱫ ᱠᱚᱣᱟ ᱵᱩᱜᱤᱭᱟᱜ ᱠᱟᱛᱷᱟᱵᱚᱱ ᱞᱟᱹᱭᱟᱠᱚᱣᱟ ᱡᱮᱛᱮ ᱡᱚᱛᱚᱦᱚᱲ ᱟᱵᱚ ᱫᱚ ᱵᱩᱜᱤ ᱢᱚᱱᱮ ᱵᱚᱱ ᱩᱭᱦᱟᱹᱨᱢᱟ ᱵᱩᱜᱤᱵᱚᱱ ᱨᱤᱠᱟᱹ ᱡᱚᱝᱢᱟ ᱛᱚᱵᱮᱭᱱᱟ ᱡᱚᱛᱚᱦᱚᱲ ᱵᱩᱜᱤᱵᱚᱱ ᱨᱤᱠᱟᱹ ᱞᱮᱠᱷᱟᱱ ᱟᱵᱚᱣᱟᱜ ᱥᱟᱶᱛᱟ ᱫᱚ ᱵᱩᱜᱤᱜᱼᱟ ᱚᱱᱟ ᱠᱚ ᱢᱩᱫᱽᱨᱮ ᱜᱟᱭᱟᱱ ᱜᱟᱭᱟᱱ ᱢᱤᱫᱴᱟᱝ ᱱᱚᱝᱠᱟᱱ ᱵᱩᱜᱤ ᱟᱨ ᱵᱟᱲᱤᱡ ᱥᱮᱪᱮᱫ ᱯᱟᱥᱱᱟᱣ ᱞᱟᱹᱜᱤᱫᱛᱮ ᱟᱹᱰᱤ ᱪᱮᱦᱨᱟ ᱢᱤᱫᱴᱟᱝ

ᱴᱷᱟᱶ ᱠᱟᱱᱟ ᱡᱟᱦᱟᱸ ᱠᱷᱚᱱ ᱢᱤᱫᱴᱟᱝ ᱡᱮᱞᱮᱠ ᱪᱳᱣᱨᱤᱛ ᱠᱚᱣᱟᱜ ᱡᱮᱞᱮᱠ ᱤᱫᱤ ᱠᱟᱛᱮᱫ ᱟᱹᱰᱤ ᱪᱮᱦᱨᱟ ᱜᱟᱭᱟᱱ ᱛᱟᱞᱟᱛᱮ ᱥᱟᱶᱛᱟ ᱨᱮᱭᱟᱜ ᱦᱩᱭᱟᱠᱟᱱ ᱜᱷᱚᱴᱚᱱ ᱟᱨᱵᱟᱝ ᱦᱩᱭᱩᱜ ᱞᱟᱜᱟᱱ ᱜᱷᱚᱴᱚᱱ ᱚᱱᱟ ᱠᱚ ᱤᱫᱤ ᱠᱟᱛᱮᱱ ᱵᱩᱜᱤ ᱟᱨ ᱵᱟᱲᱤᱡ ᱨᱮᱭᱟᱜ ᱥᱮᱪᱮᱫ ᱮᱢ ᱮᱢᱫᱟᱲᱮᱭᱟ ᱠᱚᱣᱟ ᱠᱷᱟᱴᱚ ᱢᱟᱪᱷᱟᱛᱮ ᱜᱟᱭᱟᱱ ᱞᱮᱠᱟᱛᱮ ᱜᱷᱚᱬᱟᱣᱟᱠᱟᱱ ᱟᱨᱵᱟᱝ ᱡᱤᱞᱤᱝ ᱜᱟᱭᱟᱱ ᱞᱮᱠᱟᱛᱮ ᱜᱷᱚᱬᱟᱣᱟᱠᱟᱱ ᱠᱟᱹᱦᱱᱤ ᱞᱮᱠᱟᱛᱮ ᱥᱟᱶᱛᱟᱨᱮᱱ ᱟᱵᱚ ᱦᱚᱲᱴᱷᱮᱱ ᱦᱟᱵᱤᱡ ᱥᱮᱪᱮᱫ ᱵᱚᱱ ᱯᱟᱥᱱᱟᱣ ᱫᱟᱲᱮᱭᱟᱜᱼᱟ ᱵᱟᱲᱤᱡ ᱠᱟᱢᱤ ᱞᱮᱠᱷᱟᱱ ᱚᱠᱟ ᱞᱮᱠᱟ ᱚᱨᱡᱚ ᱧᱟᱢᱚᱜᱼᱟ ᱟᱨ ᱵᱩᱜᱤ ᱠᱟᱢᱤ ᱞᱮᱠᱷᱟᱱ ᱚᱱᱟᱨᱮᱭᱟᱜ ᱚᱨᱡᱚ ᱚᱠᱟᱞᱮᱠᱟ ᱦᱩᱭᱩᱜᱼᱟ ᱱᱚᱣᱟᱜᱮ ᱱᱚᱣᱟ ᱯᱟᱲᱦᱟᱣ ᱠᱟᱛᱮ ᱫᱚ ᱵᱟᱰᱟᱭᱚᱜ ᱠᱟᱱᱟ